ᱦᱟᱞᱮᱜᱮ ᱯᱟᱨᱚᱢᱮᱱ ᱯᱚᱨᱚᱵᱽ ᱠᱚᱫᱚ ᱦᱩᱭᱩᱜ ᱠᱟᱱᱟ ᱥᱚᱦᱚᱨᱟᱭ ᱯᱚᱨᱚᱵᱽ ᱟᱸᱜᱷᱟᱲ ᱥᱟᱠᱨᱟᱛ ᱯᱚᱨᱚᱵᱽ ᱯᱩᱥ ᱥᱟᱠᱨᱟᱛ ᱯᱚᱨᱚᱵᱽ ᱵᱟᱦᱟ ᱯᱚᱨᱚᱵ ᱥᱚᱦᱚᱨᱟᱭ ᱨᱮᱫᱚ ᱢᱚᱬᱮ ᱫᱤᱱ ᱠᱚ ᱢᱟᱱᱟᱣᱟ ᱩᱢ ᱢᱟᱦᱟ ᱜᱳᱨᱳᱭᱟ ᱢᱟᱦᱟ ᱠᱷᱩᱱᱴᱟᱹᱣ ᱢᱟᱦᱟ ᱡᱟᱞᱮ ᱢᱟᱦᱟ ᱟᱨ ᱡᱟᱡᱞᱮ ᱢᱟᱦᱟ ᱩᱢ ᱢᱟᱦᱟ ᱦᱤᱞᱳᱜ ᱫᱚ ᱚᱲᱟᱜ ᱠᱚᱠᱚ ᱥᱟᱯᱷᱟ ᱥᱩᱛᱨᱟᱹᱭᱟ ᱥᱮᱠᱚ ᱜᱮᱡ ᱜᱩᱨᱤᱡᱟ ᱟᱨ ᱜᱚᱨᱚᱭᱟ ᱢᱟᱦᱟ ᱦᱤᱞᱳᱜ ᱫᱚ ᱚᱲᱟᱜ ᱠᱚᱠᱚ ᱜᱮᱡ ᱜᱩᱨᱤᱡᱟ ᱟᱨ ᱟᱹᱭᱩᱵ ᱫᱚ ᱨᱟᱪᱟ ᱠᱚ ᱚᱞᱟ ᱟᱨ ᱰᱟᱝᱨᱤ ᱠᱚ ᱪᱩᱢᱟᱹᱲᱟ ᱠᱚᱣᱟ ᱠᱷᱩᱱᱴᱟᱹᱣ ᱢᱟᱦᱟ ᱦᱤᱞᱳᱜ ᱫᱚ ᱠᱩᱞᱦᱤ ᱨᱮ ᱠᱷᱩᱱᱴᱤ ᱞᱮ ᱵᱤᱫᱟ ᱟᱨ ᱟᱹᱭᱩᱵ ᱰᱟᱝᱨᱤ ᱞᱮ ᱠᱷᱩᱱᱴᱟᱹᱣ ᱠᱚᱣᱟ ᱟᱨ ᱚᱱᱟ ᱥᱟᱶ ᱥᱟᱶᱛᱮ ᱠᱩᱞᱦᱤ ᱞᱮ ᱫᱟᱬᱟᱱᱟ ᱡᱟᱞᱮ ᱦᱤᱞᱳᱜ ᱫᱚ ᱠᱩᱞᱦᱤ ᱞᱮ ᱫᱟᱬᱟᱱᱟ ᱟᱨ ᱡᱟᱡᱞᱮ ᱦᱤᱞᱳᱜ ᱦᱚᱸ ᱠᱩᱞᱦᱤ ᱞᱮ ᱫᱟᱬᱟᱱᱟ ᱟᱸᱜᱷᱟᱲ ᱥᱟᱠᱨᱟᱛ ᱨᱮᱫᱚ ᱰᱩᱸᱵᱩᱜ ᱯᱤᱴᱷᱟᱹ ᱥᱮ ᱢᱟᱞᱦᱟᱱ ᱯᱤᱴᱷᱟᱹᱭᱟᱞᱮ ᱟᱨ ᱯᱩᱥ ᱥᱟᱠᱨᱟᱛ ᱨᱮᱫᱚ ᱵᱟᱣᱬᱤ ᱦᱤᱞᱳᱜ ᱫᱚ ᱡᱤᱞ ᱩᱛᱩ ᱦᱟᱹᱠᱩ ᱩᱛᱩ ᱟᱨ ᱯᱟᱛᱲᱟ ᱯᱤᱴᱷᱟᱹᱭᱟᱞᱮ ᱟᱨ ᱚᱱᱟᱠᱚ ᱦᱩᱭ ᱠᱟᱛᱮ ᱛᱤᱞᱢᱤᱧ ᱞᱮ ᱚᱡᱚᱜᱟ ᱛᱤ ᱡᱟᱸᱜᱟ ᱠᱚᱨᱮ ᱟᱨ ᱢᱚᱠᱚᱨ ᱦᱤᱞᱳᱜ ᱫᱚ ᱜᱩᱲ ᱯᱤᱴᱷᱟᱹᱭᱟᱞᱮ ᱟᱨ ᱵᱟᱦᱟ ᱯᱚᱨᱚᱵᱽ ᱨᱮᱫᱚ ᱩᱢ ᱢᱟᱦᱟ ᱦᱤᱞᱳᱜ ᱫᱚᱞᱮ ᱚᱲᱟᱜ ᱠᱚ ᱜᱮᱡ ᱜᱩᱨᱤᱡ ᱚᱰᱚᱠᱟᱞᱮ ᱟᱨ ᱵᱟᱵᱟ ᱦᱚᱲ ᱫᱚ ᱡᱟᱦᱮᱨ ᱨᱮ ᱡᱟᱦᱮᱨ ᱥᱟᱹᱲᱤᱢ ᱠᱚ ᱫᱟᱵᱟ ᱥᱟᱹᱨᱫᱤ ᱢᱟᱦᱟ ᱦᱤᱞᱳᱜ ᱫᱚ ᱱᱟᱭᱠᱮ ᱞᱟᱦᱟ ᱡᱟᱦᱮᱨ ᱨᱮ ᱵᱚᱸᱜᱟ ᱵᱩᱨᱩᱭᱟᱭ ᱟᱨ ᱚᱱᱟ ᱯᱚᱨᱮ ᱯᱚᱨᱮ ᱛᱮ ᱟᱞᱮᱦᱚᱸ ᱥᱮᱱ ᱠᱟᱛᱮ ᱚᱸᱰᱮᱞᱮ ᱮᱱᱮᱡ ᱥᱮᱨᱮᱧᱟ ᱟᱨ ᱱᱟᱭᱠᱮ ᱚᱲᱟᱜ ᱞᱮ ᱟᱹᱜᱩᱭᱮᱭᱟ ᱟᱨ ᱡᱟᱞᱮ ᱢᱟᱦᱟ ᱦᱤᱞᱳᱜ ᱫᱚ ᱫᱟᱜ ᱠᱚᱞᱮ ᱫᱩᱞ ᱡᱚᱝᱚᱜᱼᱟ ᱟᱨ ᱚᱱᱟᱠᱚ ᱯᱚᱨᱮ ᱠᱩᱞᱦᱤ ᱞᱮ ᱫᱟᱬᱟᱱᱟ